ᱢᱤᱴᱟᱨ ᱮᱥᱴᱮᱢ ᱟᱨ ᱢᱩᱫᱨᱟ ᱫᱷᱤᱨᱤ ᱜᱩᱱᱟᱱ ᱛᱩᱱᱠᱷᱤ ᱨᱮᱱᱟᱜ ᱠᱟᱛᱷᱟ ᱢᱮᱱ ᱦᱩᱭᱩᱜ ᱠᱟᱱᱟ ᱛᱚᱵᱮ ᱵᱟᱠᱚ ᱢᱮᱱᱟ ᱯᱩᱨᱳᱱᱳ ᱪᱟᱞ ᱵᱷᱟᱛᱮ ᱵᱟᱲᱮ ᱚᱱᱠᱟ ᱞᱮᱠᱟᱛᱮ ᱯᱳᱭᱞᱳ ᱨᱮᱫᱚ ᱟᱵᱚᱵᱚᱱ ᱧᱮᱞ ᱟᱠᱟᱫᱟ ᱛᱟᱢᱟ ᱨᱮᱱᱟᱜ ᱯᱚᱭᱥᱟ ᱯᱷᱩᱴᱟᱹᱜ ᱯᱚᱭᱥᱟ ᱚᱱᱟ ᱠᱚ ᱱᱮᱛᱟᱨ ᱫᱚ ᱟᱫᱚ ᱵᱟᱹᱱᱩᱜ ᱟᱱ ᱚᱱᱟ ᱡᱟᱭᱜᱟ ᱨᱮ ᱱᱮᱛᱟᱨ ᱫᱚ ᱴᱤᱱ ᱨᱮᱱᱟᱜ ᱥᱮ ᱡᱟᱦᱟᱱᱟ ᱤᱭᱟᱹ ᱨᱮᱱᱟᱜ ᱯᱚᱭᱥᱟ ᱠᱚ ᱵᱮᱱᱟᱣ ᱮᱫᱟ ᱛᱚᱵᱮ ᱢᱟᱨᱮ ᱯᱚᱭᱥᱟ ᱠᱚ ᱫᱚᱦᱚ ᱫᱚ ᱟᱹᱰᱤᱜᱮ ᱵᱷᱟᱹᱜᱮᱭᱟ ᱠᱟᱨᱚᱱ ᱜᱤᱫᱽᱨᱟᱹ ᱯᱤᱫᱽᱨᱟᱹ ᱱᱟᱹᱛᱤ ᱱᱟᱹᱛᱱᱤ ᱩᱱᱠᱩ ᱠᱚ ᱧᱮᱞ ᱵᱟᱲᱟᱭᱟ ᱧᱮᱞ ᱡᱚᱝ ᱠᱟᱨᱚᱱ ᱩᱱᱠᱩ ᱵᱟᱝ ᱫᱚᱦᱚ ᱞᱮᱠᱷᱟᱱ ᱩᱱᱠᱩ ᱵᱟᱠᱚ ᱵᱟᱲᱟᱭ ᱠᱮᱭᱟ ᱱᱚᱣᱟ ᱫᱚ ᱪᱮᱫ ᱠᱟᱱᱟ ᱢᱮᱱᱛᱮ ᱤᱱᱟᱹ ᱠᱷᱟᱡ ᱫᱚ ᱚᱱᱟ ᱛᱟᱦᱮᱸ ᱞᱮᱱ ᱠᱷᱟᱡ ᱩᱱᱠᱩ ᱠᱚ ᱠᱩᱠᱞᱤᱭᱟ ᱡᱮ ᱱᱚᱣᱟ ᱠᱚᱫᱚ ᱪᱮᱫ ᱠᱟᱱᱟ ᱩᱱ ᱡᱚᱠᱷᱟᱡ ᱩᱱᱠᱩ ᱢᱮᱱ ᱜᱟᱱᱚᱜᱼᱟ